ᱦᱮᱸ ᱦᱮᱞᱳ ᱪᱟᱥᱢᱟ ᱟᱹᱰᱤ ᱠᱤᱪᱷᱩ ᱞᱮ ᱪᱟᱥᱟ ᱟᱫᱚ ᱢᱩᱲᱩᱫ ᱪᱟᱥ ᱫᱚ ᱛᱟᱞᱮ ᱦᱩᱲᱩ ᱪᱟᱣᱞᱮ ᱜᱮ ᱦᱚᱸ ᱪᱟᱥ ᱜᱮᱭᱟᱞᱮ ᱟᱫᱚ ᱡᱟᱹᱥᱛᱤ ᱫᱚ ᱚᱱᱟ ᱦᱩᱲᱩ ᱪᱟᱣᱞᱮ ᱜᱮᱞᱮ ᱪᱟᱥᱟ ᱡᱟᱦᱟᱸ ᱠᱚᱨᱮ ᱫᱟᱜ ᱨᱮᱭᱟ ᱚᱥᱩᱵᱤᱫᱷᱟ ᱦᱩᱭᱩᱜᱼᱟ ᱛᱚ ᱚᱱᱟ ᱠᱚᱨᱮ ᱫᱚ ᱟᱞᱮ ᱠᱟᱹᱥᱟᱹᱨᱤ ᱫᱟᱹᱞ ᱨᱟᱦᱮᱲ ᱥᱮ ᱜᱩᱦᱩᱢ ᱡᱚᱱᱰᱨᱟ ᱵᱮᱰᱣᱟ ᱟᱭᱢᱟ ᱞᱮᱠᱟᱱ ᱡᱤᱱᱤᱥ ᱞᱮ ᱪᱟᱥᱟ ᱟᱫᱚ

ᱟᱪᱪᱷᱟ ᱪᱮᱫ ᱞᱮᱠᱟᱞᱮ ᱪᱟᱥᱟ ᱢᱮᱱᱠᱷᱟᱱ ᱦᱮᱸ ᱛᱚ ᱵᱷᱟᱹᱜᱤ ᱴᱷᱤᱠ ᱟᱸᱡᱚᱢ ᱢᱮ ᱦᱮᱸ ᱟᱞᱮᱫᱚ ᱦᱩᱲᱩ ᱪᱟᱥ ᱞᱟᱹᱜᱤᱫ ᱛᱮᱫᱚ ᱢᱟᱲᱟᱝ ᱵᱟᱹᱭᱦᱟᱹᱲ ᱤᱭᱟᱹ ᱥᱮ ᱱᱚᱜᱚᱭ ᱤᱭᱟᱹ ᱡᱟᱭᱜᱟ ᱠᱚᱨᱮᱫ ᱥᱤᱭᱟᱞᱮ ᱛᱟᱨᱯᱚᱨᱮ ᱦᱚᱲᱩ ᱞᱮ ᱮᱨᱟ ᱨᱚᱦᱚᱭᱟᱞᱮ ᱜᱷᱟᱹᱪᱷᱟᱹᱣ ᱠᱟᱰᱟᱱ ᱚᱱᱟ ᱠᱚ ᱤᱫᱤ ᱭᱟᱛᱮ ᱦᱩᱲᱩ ᱛᱟᱞᱮ ᱵᱤᱞᱤᱜᱼᱟ ᱛᱟᱨᱯᱚᱨᱮ ᱚᱱᱮ ᱜᱮᱫ ᱵᱟᱲᱟ ᱠᱟᱛᱮᱱ ᱠᱷᱟᱹᱨᱟᱹᱭ ᱤᱫᱤᱭᱟᱛᱮᱱ ᱫᱟᱞ ᱦᱚᱸ ᱫᱟᱞ ᱟᱛᱮᱱ ᱟᱞᱮ ᱚᱱᱮ ᱚᱱᱠᱟ ᱞᱮ ᱪᱟᱥᱟ ᱟᱞᱮ ᱫᱚ ᱱᱚᱸᱰᱮ ᱟᱞᱮ ᱥᱮᱨᱢᱟ ᱡᱟᱹᱲᱤ ᱛᱮᱜᱮ ᱞᱮ ᱪᱟᱥᱟᱥᱮ ᱫᱟᱜ ᱨᱮᱭᱟ ᱚᱥᱩᱵᱤᱫᱷᱟ ᱠᱚ ᱚᱱᱟᱛᱮ ᱢᱤᱫ ᱫᱷᱟᱶ ᱜᱮ ᱟᱥᱟᱲ ᱨᱮ ᱚᱱᱟ ᱵᱚᱪᱷᱚᱨ ᱢᱤᱫ ᱫᱷᱟᱶ ᱜᱮᱞᱮ ᱪᱟᱥ ᱫᱟᱲᱮᱭᱟᱜᱼᱟ

ᱟᱨ ᱡᱚᱱᱰᱨᱟ ᱠᱚᱦᱚᱸ ᱚᱱᱠᱟ ᱜᱮᱞᱮ ᱪᱟᱥᱟ ᱡᱟᱦᱟᱸ ᱤᱭᱟᱹ ᱠᱚᱨᱮ ᱢᱟᱱᱮ ᱜᱷᱩᱴᱩ ᱜᱷᱩᱴᱩ ᱵᱟᱹᱫ ᱠᱚᱨᱮ ᱫᱟᱜ ᱠᱚ ᱫᱟᱜ ᱨᱮᱭᱟ ᱠᱟᱹᱢᱤ ᱦᱩᱭᱩᱜᱼᱟ ᱚᱱᱟᱠᱚᱨᱮ ᱜᱮ ᱚᱱᱟ ᱡᱚᱱᱰᱨᱟ ᱜᱩᱦᱩᱢ ᱥᱮ ᱰᱟᱹᱜᱟᱹᱭ ᱟᱨ ᱟᱭᱢᱟ ᱚᱱᱟ ᱵᱷᱮᱰᱣᱟ ᱞᱮᱠᱟᱱ ᱡᱤᱱᱤᱥ ᱠᱚᱞᱮ ᱪᱟᱥᱟ ᱡᱟᱛᱮ ᱚᱱᱟ ᱠᱚᱨᱮ ᱫᱚ ᱡᱟᱹᱥᱛᱤ ᱚᱱᱟ ᱢᱩᱲᱩᱫ ᱪᱟᱥ ᱫᱚ ᱟᱞᱮᱭᱟᱜ ᱫᱚ ᱦᱩᱲᱩ ᱜᱮ

ᱦᱮᱸ ᱛᱚᱵᱮ ᱢᱟ ᱴᱷᱤᱠ ᱜᱮᱭᱟ ᱦᱚᱸ ᱡᱚᱦᱟᱨ ᱜᱮ